ᱤᱧ ᱟᱨ ᱤᱧ ᱨᱮᱱ ᱢᱤᱫᱴᱮᱱ ᱜᱟᱛᱮ ᱠᱩᱲᱤ ᱢᱤᱫ ᱦᱳᱥᱴᱮᱞ ᱨᱮ ᱢᱤᱫ ᱨᱩᱢ ᱨᱮᱞᱤᱝ ᱛᱟᱦᱮᱸᱱ ᱠᱟᱱ ᱛᱟᱦᱮᱸᱱᱟ ᱛᱚᱟᱹᱞᱤᱧ ᱢᱚᱫᱽᱫᱷᱮᱨᱮ ᱢᱚᱸᱡᱽ ᱥᱟᱹᱜᱟᱹᱭ ᱫᱚ ᱵᱟᱝ ᱛᱟᱦᱮᱸ ᱠᱟᱱᱟ ᱚᱱᱟᱛᱮ ᱤᱧ ᱮᱴᱟᱜ ᱨᱩᱢᱤᱧ ᱵᱚᱫᱚᱞ ᱠᱮᱫᱟ